ᱦᱟᱹᱠᱩ ᱥᱟᱵ ᱞᱟᱹᱜᱤᱫ ᱫᱚ ᱟᱹᱰᱤ ᱨᱚᱠᱚᱢ ᱵᱮᱵᱚᱥᱛᱷᱟ ᱢᱮᱱᱟᱜᱼᱟ ᱢᱚᱥᱟᱨᱤ ᱴᱚᱨᱚᱰᱟᱝ ᱨᱟᱹᱠᱥᱤ ᱡᱟᱢᱟᱢ ᱜᱩᱰᱤ ᱵᱟᱹᱦᱤᱡᱽ ᱟᱨ ᱵᱟᱹᱨᱩᱫ ᱛᱮᱦᱚᱸ ᱠᱚ ᱜᱚᱡ ᱱᱮᱛᱟᱨ ᱫᱚ ᱦᱟᱹᱠᱩ ᱠᱚ ᱦᱚᱸ ᱟᱨ ᱞᱮᱠᱤᱱ ᱦᱟᱹᱠᱩ ᱨᱟᱠᱷᱟ ᱫᱚᱦᱚ ᱞᱟᱹᱜᱤᱫ ᱫᱚ ᱩᱱᱟᱹᱜ ᱠᱤᱪᱷᱩ ᱵᱮᱵᱚᱥᱛᱷᱟ ᱵᱟᱹᱪᱩᱜ ᱟᱱᱟᱝ ᱡᱟᱫᱟᱛᱟᱨ ᱱᱮᱛᱟᱨ ᱫᱚ ᱟᱦᱟᱨ ᱟᱨ ᱯᱩᱠᱷᱨᱤ ᱨᱮᱜᱮ ᱦᱟᱹᱠᱩ ᱠᱚ ᱪᱟᱥ ᱠᱚᱣᱟ ᱞᱮᱠᱤᱱ ᱚᱸᱰᱮ ᱦᱚᱸ ᱫᱟᱜ ᱨᱮᱱᱟᱜ ᱥᱚᱢᱚᱥᱟ ᱠᱚᱢ ᱧᱚᱜ ᱜᱮᱭᱟ ᱚᱱᱟᱛᱮ ᱦᱟᱹᱠᱩ ᱪᱟᱥ ᱩᱱᱟᱹᱜ ᱵᱮᱥᱛᱮ ᱵᱟᱭ ᱦᱩᱭ ᱫᱟᱲᱮᱭᱟ ᱟᱹᱰᱤ ᱨᱚᱠᱚᱢ ᱥᱚᱢᱚᱥᱥᱟ ᱦᱤᱡᱩᱜᱼᱟ ᱡᱟᱦᱟᱸ ᱞᱮᱠᱟ ᱯᱩᱠᱷᱩᱨᱤ ᱨᱮ ᱟᱪᱟᱱᱚᱠ ᱫᱟᱜ ᱠᱚᱢᱚᱜᱼᱟ ᱥᱮ ᱥᱟᱞ ᱵᱷᱳᱨ ᱦᱚᱸ ᱵᱮᱥ ᱴᱷᱤᱠ ᱵᱟᱭ ᱛᱟᱦᱮᱱᱟ ᱛᱚ ᱦᱟᱹᱠᱩ ᱦᱚᱸ ᱩᱱᱟᱹᱜ ᱢᱟᱨᱟᱝ ᱵᱟᱠᱚ ᱢᱟᱨᱟᱝ ᱚᱜᱼᱟ ᱛᱚ